ᱪᱟᱹᱥᱤ ᱠᱚᱫᱚ ᱦᱩᱲᱩ ᱪᱟᱣᱞᱮᱵᱚᱱ ᱟᱨᱡᱟᱣᱟ ᱟᱨ ᱵᱤᱞᱟᱹᱛᱤ ᱵᱮᱸᱜᱟᱲ ᱥᱚᱵᱽᱡᱤ ᱠᱚᱵᱚᱱ ᱟᱨᱡᱟᱣᱟ ᱟᱫᱚ ᱚᱱᱟᱛᱮ ᱪᱟᱹᱥᱤ ᱦᱚᱲᱫᱚ ᱪᱟᱥ ᱡᱤᱱᱤᱥ ᱠᱚᱜᱮ ᱠᱤᱨᱤᱧ ᱟᱹᱠᱷᱨᱤᱧ ᱥᱮ ᱵᱮᱯᱟᱨ ᱞᱮᱠᱷᱟᱱ ᱫᱚ ᱡᱚᱛᱚ ᱠᱷᱚᱱ ᱱᱟᱯᱟᱭᱟ ᱪᱟᱹᱥᱤ ᱡᱟᱦᱟᱸᱜᱮ ᱦᱟᱸᱜ ᱦᱩᱲᱩ ᱠᱚ ᱟᱨᱡᱟᱣ ᱠᱟᱜᱼᱟ ᱚᱱᱟ ᱮᱴᱟᱜ ᱦᱚᱲᱮᱢ ᱮᱢᱟᱭᱟ ᱩᱱᱤ ᱫᱚ ᱟᱢ ᱴᱷᱮᱱ ᱠᱷᱚᱱ ᱫᱚ ᱠᱚᱢ ᱫᱟᱢᱛᱮ ᱦᱟᱛᱟᱣᱟᱭ ᱟᱨ ᱰᱷᱮᱨ ᱫᱟᱢᱛᱮ ᱟᱡ ᱮ ᱟᱹᱠᱷᱨᱤᱧᱟᱭ ᱦᱩᱲᱩ ᱨᱮᱭᱟᱜ ᱡᱟᱦᱟᱸ ᱟᱥᱚᱞ ᱫᱟᱢ ᱫᱚ ᱚᱱᱟ ᱫᱟᱢ ᱫᱚ ᱵᱟᱢ ᱧᱟᱢᱟ ᱟᱢ ᱴᱷᱮᱱ ᱠᱷᱚᱱ ᱫᱚ ᱮᱲᱟᱣ ᱠᱟᱛᱮᱫ ᱪᱟᱞᱟᱜᱼᱟ ᱚᱱᱟᱛᱮ ᱪᱟᱥᱟ ᱠᱚᱫᱚ ᱡᱟᱦᱟᱸᱜᱮ ᱢᱮᱱᱟᱜ ᱵᱚᱱ ᱩᱱᱠᱩ ᱫᱚ ᱪᱟᱥ ᱡᱤᱱᱤᱥ ᱠᱚᱜᱮ ᱠᱤᱨᱤᱧ ᱟᱹᱠᱷᱨᱤᱧ ᱵᱮᱯᱟᱨ ᱠᱟᱛᱮᱫ ᱫᱚ ᱵᱟᱢ ᱟᱹᱥᱩᱞ ᱫᱟᱲᱮᱭᱟᱜᱼᱟ ᱚᱱᱟᱜᱮ ᱱᱟᱯᱟᱭ ᱟᱨ ᱮᱴᱟᱜᱟᱜ ᱠᱚᱦᱚᱸᱵᱚᱱ ᱵᱮᱯᱟᱨ ᱫᱟᱲᱮᱭᱟᱜ ᱜᱮᱭᱟ ᱦᱩᱲᱩ ᱠᱚ ᱦᱩᱭᱩᱜ ᱠᱟᱱᱟ ᱵᱤᱞᱟᱹᱛᱤ ᱵᱮᱸᱜᱟᱲ ᱠᱚ ᱦᱩᱭᱩᱜ ᱠᱟᱱᱟ ᱟᱨᱦᱚᱸ ᱮᱴᱟᱜᱟᱜ ᱠᱚᱦᱚᱸ ᱵᱚᱱ ᱠᱟᱹᱢᱤ ᱫᱟᱲᱮᱭᱟᱜ ᱜᱮᱭᱟ ᱦᱳᱭ ᱟᱨ ᱡᱟᱦᱟᱸ ᱞᱮᱠᱟᱜᱮ ᱡᱟᱦᱟᱸ ᱡᱟᱭᱜᱟᱨᱮ ᱟᱢᱟᱜ ᱪᱮᱫ ᱥᱩᱵᱤᱫᱷᱟ ᱦᱮᱱᱟᱜ ᱛᱟᱢᱟ ᱚᱱᱟ ᱥᱩᱵᱤᱫᱷᱟ ᱧᱮᱞ ᱠᱟᱛᱮᱫ ᱚᱱᱟ ᱦᱤᱥᱟᱹᱵᱽᱛᱮ ᱟᱢᱮᱢ ᱵᱮᱯᱟᱨᱟ ᱡᱟᱭᱜᱟ ᱨᱮᱭᱟᱜ ᱨᱮᱭᱟᱜ ᱥᱩᱵᱤᱫᱷᱟ ᱪᱮᱛᱟᱱ ᱨᱮᱭᱟᱜ ᱠᱟᱱᱟ